ᱟᱞᱮ ᱟᱹᱛᱩ ᱫᱚ ᱩᱰᱤᱥᱥᱟ ᱯᱚᱱᱚᱛ ᱢᱚᱭᱩᱨᱵᱷᱚᱸᱡᱽ ᱦᱚᱱᱚᱛ ᱠᱩᱥᱢᱤ ᱵᱚᱱᱚᱛ ᱠᱟᱱᱥᱚᱨ ᱟᱹᱛᱩ ᱧᱩᱛᱩᱢ ᱱᱚᱣᱟ ᱟᱹᱛᱩ ᱯᱟᱨᱚᱢ ᱨᱮ ᱢᱤᱫᱴᱟᱱ ᱜᱟᱰᱟ ᱢᱮᱱᱟᱜᱼᱟ ᱚᱱᱟ ᱜᱟᱰᱟ ᱯᱟᱨᱚᱢ ᱨᱮ ᱚᱱᱟ ᱵᱤᱨ ᱦᱚᱸ ᱢᱮᱱᱟᱜᱼᱟ ᱚᱱᱟ ᱵᱤᱨ ᱫᱚ ᱟᱹᱰᱤ ᱞᱟᱥᱟᱲᱦᱮᱫ ᱜᱮᱭᱟ ᱢᱮᱱᱫᱚ ᱫᱟᱨᱮ ᱞᱟᱲᱮᱛᱮ ᱥᱟᱡᱟᱣ ᱟᱠᱟᱱᱟ ᱟᱨ ᱠᱩᱞ ᱵᱟᱱᱟ ᱠᱚᱦᱚᱸ ᱢᱮᱱᱟᱜ ᱠᱚᱣᱟ ᱠᱩᱞ ᱵᱟᱱᱟ ᱠᱚ ᱜᱟᱹᱲᱤ ᱦᱟᱹᱲᱩ ᱠᱷᱤᱠᱲᱤ ᱨᱩᱰᱟᱹ ᱠᱩᱞᱟᱹᱭ ᱮᱢᱟᱱ ᱠᱚ ᱢᱮᱱᱟᱜ ᱠᱚᱣᱟ ᱚᱱᱟ ᱵᱤᱨ ᱫᱚ ᱥᱤᱨᱚᱢ ᱪᱟᱨᱮᱡᱽ ᱛᱮ ᱯᱮᱨᱮᱡ ᱟᱠᱟᱱᱟ ᱚᱱᱟ ᱥᱤᱨᱚᱢ ᱪᱟᱨᱮᱡᱽ ᱜᱚᱰᱟ ᱛᱮᱜᱮ ᱟᱞᱮ ᱰᱟᱝᱨᱤ ᱠᱚᱦᱚᱸᱞᱮ ᱤᱫᱤ ᱠᱚᱣᱟ ᱟᱨ ᱮᱢᱟᱱ ᱠᱚᱦᱚᱸ ᱮᱢᱟᱱ ᱟᱹᱛᱩ ᱨᱮᱱ ᱠᱚᱦᱚᱸ ᱤᱫᱤ ᱠᱚᱣᱟ ᱚᱱᱟ ᱟᱞᱮ ᱟᱹᱛᱩ ᱥᱠᱩᱞ ᱥᱩᱨ ᱨᱮ ᱢᱤᱫᱴᱟᱝ ᱢᱟᱨᱟᱝ ᱟᱦᱟᱨ ᱢᱮᱱᱟᱜᱼᱟ ᱚᱱᱟ ᱫᱚ ᱯᱚᱨᱟᱭᱚᱱᱤ ᱯᱩᱠᱷᱨᱤ ᱦᱚᱸᱠᱚ ᱢᱮᱛᱟᱫᱼᱟ ᱚᱱᱟ ᱯᱚᱨᱟᱭᱚᱱᱤ ᱛᱮ ᱜᱟᱡᱟᱲ ᱟᱠᱟᱱᱟ ᱚᱱᱟ ᱯᱚᱨᱟᱭᱚᱱᱤ ᱯᱩᱠᱷᱨᱤ ᱨᱮ ᱟᱹᱰᱤ ᱞᱮᱠᱟᱱ ᱱᱟᱱᱟ ᱦᱩᱱᱟᱹᱨ ᱵᱟᱦᱟ ᱦᱚᱸ ᱵᱟᱦᱟᱜᱼᱟ ᱩᱞᱰᱷᱟᱹ ᱠᱚ ᱟᱨᱟᱜ ᱩᱞᱰᱷᱟᱹ ᱠᱚ ᱯᱩᱸᱰ ᱩᱞᱰᱷᱟᱹ ᱠᱚ ᱟᱨ ᱯᱚᱨᱟᱭᱚᱱᱤ ᱵᱟᱦᱟ ᱠᱚ ᱮᱢᱟᱱ ᱛᱮᱭᱟᱜ ᱛᱮ ᱜᱟᱡᱟᱲ ᱟᱠᱟᱱᱟ ᱧᱮᱞᱛᱮ ᱯᱷᱳᱴᱳ ᱱᱩᱠᱩ ᱡᱟᱦᱟᱸ ᱢᱮᱱᱫᱚ ᱱᱩᱠᱩ ᱡᱟᱦᱟᱸ ᱯᱷᱤᱞᱤᱢ ᱠᱚᱠᱚ ᱠᱚᱨᱟᱣᱮᱫᱟ ᱩᱱᱠᱩ ᱦᱚᱸᱠᱚ ᱦᱤᱡᱩᱜ ᱠᱟᱱᱟ ᱟᱹᱰᱤ ᱞᱮᱠᱟᱱ ᱫᱚᱨᱥᱚᱠ ᱠᱚ ᱧᱮᱧᱮᱞ ᱠᱚ ᱦᱤᱡᱩᱜ ᱠᱟᱱᱟ ᱪᱮᱬᱮ ᱪᱤᱯᱨᱩᱫ ᱠᱚ ᱢᱮᱱᱟᱜ ᱠᱚᱣᱟ ᱩᱱᱠᱩ ᱫᱟᱹᱵᱽᱞᱟᱹ ᱠᱚ ᱥᱮᱨᱟᱞᱤ ᱠᱚ ᱟᱨ ᱰᱟᱹᱠ ᱠᱚ ᱮᱢᱟᱱ ᱠᱚᱦᱚᱸ ᱢᱮᱱᱟᱜ ᱠᱚᱣᱟ ᱩᱱᱠᱩ ᱪᱮᱬᱮ ᱪᱤᱯᱨᱩᱫ ᱫᱚ ᱟᱹᱰᱤ ᱞᱮᱠᱟᱱ ᱞᱮᱠᱟᱱ ᱠᱚ ᱢᱮᱱᱟᱜ ᱠᱚᱣᱟ ᱟᱨ ᱫᱟᱜ ᱨᱮᱱ ᱡᱤᱵᱽᱼᱡᱤᱭᱟᱹᱞᱤ ᱠᱚᱦᱚᱸ ᱠᱚ ᱛᱟᱦᱮᱱᱟ ᱵᱤᱨ ᱨᱮᱱ ᱦᱚᱸᱠᱚ ᱢᱮᱱᱟᱜ ᱠᱚᱣᱟ ᱟᱨ ᱚᱱᱟ ᱵᱤᱨ ᱨᱮᱱᱟᱜ ᱧᱩᱛᱩᱢ ᱫᱚ ᱦᱩᱭᱩᱜ ᱠᱟᱱᱟ ᱪᱷᱮᱨᱱᱟ ᱵᱤᱨ ᱜᱟᱰᱟ ᱨᱮᱫᱚ ᱟᱹᱰᱤ ᱞᱮᱠᱟᱱ ᱟᱹᱰᱤ ᱪᱮᱦᱨᱟ ᱵᱟᱹᱞᱤ ᱢᱟᱨᱟᱝ ᱜᱟᱰᱟ ᱞᱮᱠᱟᱱ ᱵᱟᱹᱞᱤ ᱦᱤᱡᱩᱜᱼᱟ ᱚᱲᱟᱜ ᱠᱚ ᱵᱮᱱᱟᱣ ᱞᱟᱜᱟᱱ ᱛᱮ ᱦᱚᱲ ᱟᱹᱰᱤ ᱞᱮᱠᱟ ᱫᱤᱱ ᱜᱮ ᱜᱟᱹᱰᱤ ᱞᱟᱜᱟᱛ ᱠᱚᱜᱼᱟ ᱚᱱᱟ ᱜᱟᱰᱟᱨᱮ ᱢᱮᱱᱫᱚ ᱴᱨᱟᱠᱴᱚᱨ ᱯᱷᱳᱨ ᱦᱩᱭᱞᱟᱨ ᱴᱨᱟᱠᱴᱚᱨ ᱦᱤᱡᱩᱜᱼᱟ ᱚᱱᱟ ᱥᱟᱶᱛᱮ ᱠᱚᱛᱮ ᱠᱚ ᱤᱫᱤᱭᱮᱜᱼᱟ ᱦᱟᱭᱵᱟ ᱠᱚᱛᱮ ᱠᱚ ᱤᱫᱤᱭᱮᱜᱼᱟ ᱟᱹᱰᱤ ᱞᱮᱠᱟᱱᱟᱜ ᱵᱟᱹᱞᱤ ᱟᱹᱰᱤ ᱞᱮᱠᱟᱱ ᱠᱚ ᱤᱫᱤᱭᱟ ᱪᱟᱸᱫᱳ ᱦᱟᱹᱥᱩᱨ ᱯᱟᱦᱴᱟ ᱨᱮ ᱜᱟᱰᱟ ᱢᱮᱱᱟᱜᱼᱟ ᱚᱱᱟ ᱜᱟᱰᱟ ᱨᱮ ᱟᱹᱰᱤ ᱞᱮᱠᱟᱱ ᱠᱚ ᱛᱟᱭᱟᱱ ᱠᱚᱦᱚᱸ ᱠᱚ ᱛᱟᱦᱮᱱᱟ ᱛᱟᱭᱟᱱ ᱠᱚ ᱧᱮᱧᱮᱞ ᱞᱟᱜᱟᱫ ᱦᱚᱲ ᱠᱚ ᱦᱤᱡᱩᱜ ᱠᱟᱱᱟ ᱟᱨ ᱟᱞᱮ ᱜᱟᱰᱟ ᱫᱚ ᱠᱷᱟᱲᱟᱝ ᱜᱟᱰᱟ ᱠᱚ ᱢᱮᱛᱟᱜᱼᱟ ᱚᱱᱟ ᱠᱷᱟᱲᱟᱝ ᱜᱟᱰᱟ ᱨᱮ ᱟᱵᱚ ᱛᱟᱨ ᱟᱹᱜᱤᱞ ᱦᱟᱯᱲᱟᱢ ᱠᱚ ᱛᱩᱯᱩᱱ ᱱᱟᱹᱭ ᱜᱷᱟᱴ ᱨᱮᱠᱚ ᱯᱮᱨᱮᱫ ᱟᱠᱟᱱᱟ ᱛᱩᱯᱩᱱ ᱱᱟᱹᱭ ᱜᱷᱟᱴ ᱨᱮ ᱟᱹᱰᱤ ᱞᱮᱠᱟᱱ ᱦᱚᱲ ᱢᱮᱱᱫᱚ ᱡᱟᱝ ᱵᱟᱦᱟ ᱛᱩᱯᱩ ᱦᱚᱸᱠᱚ ᱦᱤᱡᱩᱜ ᱠᱟᱱᱟ ᱵᱟᱨᱭᱟ ᱜᱷᱟᱴ ᱢᱮᱱᱟᱜᱼᱟ ᱢᱤᱫᱴᱟᱝ ᱫᱚ ᱵᱮᱥ ᱦᱚᱲ ᱠᱚ ᱟᱨ ᱦᱚᱸ ᱮᱢᱟᱱ ᱠᱚᱦᱚᱸ ᱠᱚ ᱡᱚᱵᱮᱭᱮᱜᱼᱟ

ᱟᱨ ᱟᱨᱦᱚᱸ ᱡᱮᱦᱮᱛᱩ ᱟᱞᱮ ᱟᱹᱛᱩ ᱫᱚ ᱢᱟᱱᱮ ᱫᱩᱭᱥᱚ ᱚᱲᱟᱜ ᱢᱮᱱᱟᱜ ᱠᱚᱣᱟ ᱫᱩᱭᱥᱚ ᱚᱲᱟᱜ ᱵᱷᱤᱛᱨᱤ ᱨᱮ ᱮᱠᱮᱱ ᱥᱟᱱᱛᱟᱲ ᱜᱮ ᱥᱟᱱᱛᱟᱲ ᱦᱚᱯᱚᱱ ᱠᱚᱜᱮ ᱢᱮᱱᱟᱜ ᱠᱚᱣᱟ ᱟᱨ ᱵᱟᱨᱭᱟ ᱯᱮᱭᱟ ᱯᱮᱲᱮ ᱚᱲᱟᱜ ᱢᱮᱱᱟᱜᱼᱟ ᱢᱤᱫ ᱚᱲᱟᱜ ᱠᱟᱢᱟᱨ ᱚᱲᱟᱜ ᱢᱮᱱᱟᱜᱼᱟ ᱟᱨ ᱚᱱᱠᱟᱛᱮ ᱟᱹᱛᱩ ᱫᱚ ᱟᱹᱰᱤ ᱨᱩᱥᱤᱠᱟ ᱜᱮᱭᱟ ᱡᱮ